ᱪᱮᱫᱟᱜ ᱟᱵᱚᱣᱟ ᱩᱱᱠᱩ ᱥᱚᱝᱥᱟᱨ ᱞᱟᱹᱜᱤᱫ ᱦᱚᱸᱠᱚ ᱠᱟᱹᱢᱤ ᱠᱟᱱᱟ ᱠᱚ ᱩᱱᱠᱩ ᱟᱵᱚ ᱫᱚ ᱟᱹᱛᱩ ᱟᱹᱛᱩ ᱠᱚ ᱫᱟᱬᱟᱱᱟ ᱡᱟᱦᱟᱸ ᱛᱤᱱᱟᱹᱜ ᱟᱵᱚ ᱠᱟᱞᱪᱟᱨ ᱨᱮᱱ ᱢᱮᱱᱟᱜ ᱠᱚᱣᱟ ᱩᱱᱠᱩ ᱠᱚ ᱜᱚᱢᱠᱮ ᱢᱟᱨᱟᱝ ᱢᱟᱨᱟᱝ ᱜᱚᱢᱠᱮ ᱠᱚ ᱩᱱᱠᱩ ᱠᱚ ᱟᱵᱚ ᱜᱮᱠᱚ ᱦᱤᱡᱩᱜ ᱟᱠᱚ ᱟᱹᱛᱩ ᱟᱹᱛᱩ ᱠᱚ ᱫᱟᱬᱟᱱᱟ ᱵᱟᱹᱵᱩ ᱟᱵᱚᱣᱟᱜ ᱟᱜᱟᱢ ᱨᱮᱭᱟᱜ ᱱᱚᱣᱟ ᱫᱚ ᱟᱵᱚ ᱥᱟᱱᱛᱟᱲ ᱵᱤᱥᱚᱭ ᱫᱚ ᱟᱵᱚ ᱱᱚᱣᱟ ᱱᱚᱣᱟ ᱴᱷᱟᱶ ᱟᱵᱚ ᱱᱚᱣᱟ ᱡᱩᱫᱤ ᱵᱟᱵᱚ ᱠᱟᱹᱢᱤᱭᱟ ᱮᱱᱠᱷᱟᱱ ᱛᱤᱥ ᱵᱚ ᱞᱟᱦᱟᱜᱼᱟ ᱟᱵᱚ ᱫᱚ ᱟᱵᱚᱢᱟ ᱮᱴᱟᱜ ᱡᱟᱹᱛᱤᱭᱟᱜ ᱛᱮᱜᱮ ᱪᱟᱞᱟᱜ ᱠᱟᱱᱟ ᱵᱚᱱ ᱟᱵᱚᱢᱟ ᱡᱟᱦᱟᱸ ᱡᱟᱹᱛᱤ ᱠᱚ ᱢᱮᱛᱟᱠᱚ ᱠᱟᱱᱟ ᱪᱷᱟᱹᱛᱤᱠ ᱫᱚ ᱢᱚᱱᱫᱤᱨ ᱨᱮᱠᱚ ᱵᱚᱸᱜᱟᱭᱟ ᱛᱚᱵᱮ ᱟᱵᱚ ᱫᱚ ᱤᱭᱟᱹ ᱯᱤᱪᱷᱤ ᱤᱭᱟᱹ ᱨᱮᱵᱚ ᱵᱚᱸᱜᱟᱭᱮᱜᱼᱟ ᱵᱚᱱ ᱢᱟᱜᱽ ᱨᱮ ᱵᱟᱦᱟ ᱨᱮ ᱡᱚᱛᱚᱣᱟᱜ ᱨᱮᱵᱚᱱ ᱵᱚᱸᱜᱟᱭᱮᱜᱼᱟ ᱵᱚᱱ ᱟᱨ ᱟᱵᱚᱣᱟᱜ ᱞᱟᱹᱜᱤᱫ ᱛᱮᱫᱚ ᱪᱮᱫ ᱦᱚᱸ ᱵᱟᱹᱱᱩᱜ ᱟᱱᱟᱝ ᱪᱮᱫ ᱞᱮᱠᱟᱨᱮ ᱵᱟᱹᱱᱩᱜ ᱟᱱᱟᱝ ᱧᱮᱞᱢᱮ ᱟᱵᱚᱣᱟᱜ ᱫᱚ ᱪᱷᱩᱴᱤ ᱦᱚᱸ ᱵᱟᱹᱱᱩᱜ ᱟᱱᱟᱝ ᱯᱚᱨᱚᱵᱽ ᱯᱩᱱᱟᱹᱭ ᱪᱷᱩᱴᱤ ᱛᱟᱵᱚᱱ ᱵᱟᱹᱱᱩᱜᱼᱟ ᱟᱨ ᱪᱷᱟᱹᱛᱤᱠ ᱟᱜ ᱫᱚ ᱪᱷᱩᱴᱤ ᱛᱟᱠᱚ ᱢᱮᱱᱟᱜᱼᱟ ᱱᱚᱣᱟ ᱟᱵᱚ ᱪᱮᱫ ᱪᱚᱵᱚ ᱪᱤᱠᱟᱹᱭᱟ ᱤᱱᱟᱹ ᱜᱤᱧ ᱠᱩᱞᱤ ᱧᱚᱜᱮᱫ ᱯᱮᱭᱟ ᱱᱚᱜᱼᱚ ᱱᱚᱣᱟ ᱪᱷᱩᱴᱤ ᱟᱵᱚ ᱫᱚᱨᱠᱟᱨ ᱱᱚᱣᱟ ᱪᱷᱟᱹᱛᱤᱠᱟᱜ ᱫᱚ ᱫᱚᱥᱮᱨᱟ ᱪᱷᱩᱴᱤ ᱢᱮᱱᱟᱜᱼᱟ ᱥᱚᱦᱚᱨᱟᱭ ᱠᱟᱹᱞᱤ ᱯᱩᱡᱟᱹ ᱪᱷᱩᱴᱤ ᱢᱮᱱᱟᱜᱼᱟ ᱵᱤᱥᱥᱚ ᱠᱚᱨᱢᱟ ᱨᱮ ᱛᱟᱠᱚ ᱪᱷᱩᱴᱤ ᱢᱮᱱᱟᱜᱼᱟ ᱟᱵᱚᱣᱟᱜ ᱫᱚ ᱪᱮᱫ ᱪᱷᱩᱴᱤ ᱜᱮ ᱛᱟᱵᱚ ᱵᱟᱹᱱᱩᱜᱼᱟ ᱟᱵᱚᱢᱟ ᱪᱮᱫ ᱵᱚᱱ ᱪᱤᱠᱟᱹᱭᱟ ᱢᱟᱥᱮ ᱟᱯᱮ ᱜᱮ ᱞᱟᱹᱭ ᱯᱮ ᱛᱟᱵᱚᱱ ᱢᱟ ᱱᱚᱜᱼᱚ ᱱᱚᱣᱟ ᱜᱮ ᱟᱵᱚ ᱡᱚᱛᱚ ᱦᱚᱲᱛᱮ ᱤᱭᱟᱹ ᱧᱚᱜ ᱛᱟᱵᱚᱱ ᱯᱮ ᱠᱟᱹᱡ ᱡᱟᱦᱟᱸ ᱛᱤᱱᱟᱹᱜ ᱢᱮᱱᱟᱜ ᱯᱮ ᱛᱟᱵᱚᱱᱟ ᱟᱞᱮᱢᱟ ᱚᱱᱫᱷᱚ ᱢᱟᱹᱱᱢᱤ ᱠᱟᱱᱟᱞᱮ ᱚᱱᱮ ᱠᱚ ᱢᱮᱱ ᱞᱮᱠᱟ ᱟᱵᱚ ᱫᱚ ᱦᱩᱱᱟᱹᱜ ᱯᱚᱨᱚᱵᱽ ᱨᱮ ᱛᱟᱵᱚ ᱢᱮᱱᱟᱜᱼᱟ ᱱᱚᱜᱼᱚᱭ ᱮᱦᱚᱵ ᱨᱮ ᱮᱦᱚᱵᱚᱜ ᱠᱟᱱᱟ ᱢᱟᱜᱽ ᱵᱚᱸᱜᱟ ᱢᱟᱜᱽ ᱦᱚᱸ ᱪᱟᱞᱟᱣᱮᱱᱟ ᱢᱟᱜᱽ ᱯᱷᱟᱹᱜᱩᱱ ᱵᱚᱸᱜᱟ ᱵᱟᱦᱟ ᱵᱚᱸᱜᱟ ᱚᱸᱰᱮ ᱦᱩᱱᱟᱹᱝ ᱟᱵᱚᱣᱟᱜ ᱪᱷᱩᱴᱤ ᱛᱟᱦᱮᱱᱟ ᱢᱟᱜᱽ ᱵᱚᱸᱜᱟ ᱨᱮ ᱪᱷᱩᱴᱤ ᱵᱟᱦᱟ ᱵᱚᱸᱜᱟ ᱨᱮᱦᱚᱸ ᱪᱷᱩᱴᱤ ᱪᱟᱹᱛ ᱨᱮᱦᱚᱸ ᱛᱟᱵᱚ ᱟᱵᱚᱣᱟᱜ ᱢᱮᱱᱟᱜ ᱜᱮᱭᱟ ᱪᱷᱩᱴᱤ ᱵᱟᱹᱭᱥᱟᱹᱠ ᱵᱚᱸᱜᱟ ᱢᱮᱱᱟᱜ ᱜᱮᱭᱟ ᱛᱚᱵᱮ ᱟᱵᱚᱣᱟᱜ ᱫᱚ ᱪᱷᱩᱴᱤ ᱫᱚ ᱵᱟᱹᱱᱩᱜ ᱟᱱᱟᱝ ᱟᱨ ᱪᱷᱟᱹᱛᱤᱠᱟᱜ ᱫᱚ ᱪᱟᱸᱫᱚ ᱯᱤᱦᱩ ᱪᱷᱩᱴᱤ ᱛᱟᱠᱚ ᱱᱚᱜᱼᱚᱭ ᱱᱚᱣᱟᱢᱟ ᱵᱷᱟᱫᱚᱨ ᱵᱚᱸᱜᱟᱭ ᱵᱚᱞᱚᱭᱮᱱᱟ ᱱᱤᱛᱳᱜ ᱪᱷᱟᱹᱛᱤᱠᱟᱜ ᱫᱚ ᱤᱭᱟᱹ ᱢᱮᱱᱟᱜᱼᱟ ᱟᱵᱚ ᱫᱚ ᱤᱭᱟᱹ ᱵᱚᱱ ᱵᱚᱸᱜᱟᱭᱮᱜᱼᱟ ᱡᱟᱱᱛᱷᱟᱲ ᱟᱨ ᱪᱷᱟᱹᱴᱤᱠ ᱫᱚ ᱵᱤᱥᱥᱚᱠᱚᱨᱢᱟᱭ ᱵᱚᱸᱜᱟᱭᱮᱜᱼᱟ ᱪᱷᱩᱴᱤ ᱟᱵᱚᱣᱟᱜ ᱫᱚ ᱡᱟᱱᱛᱷᱟᱲ ᱨᱮᱫᱚ ᱪᱷᱩᱴᱤ ᱵᱟᱹᱱᱩᱜ ᱟᱱᱟᱝ ᱱᱚᱜᱼᱚ ᱱᱚᱣᱟ ᱜᱮ ᱟᱯᱮ ᱜᱮ ᱛᱟᱵᱚ ᱩᱭᱦᱟᱹᱨ ᱧᱚᱜ ᱯᱮ